ᱤᱛᱩᱱ ᱟᱥᱲᱟ ᱨᱮ

ᱫᱚ ᱚᱱᱠᱟᱱᱟᱜ ᱛᱟᱦᱮᱸ ᱠᱟᱱᱟ ᱡᱟᱦᱟᱸ ᱛᱮ ᱨᱟᱡᱽᱱᱤᱛᱤ ᱵᱤᱥᱚᱭ ᱛᱟᱦᱮᱸ ᱠᱟᱱᱟ ᱤᱛᱩᱱ ᱟᱥᱲᱟ ᱨᱮᱫᱚ ᱨᱟᱡᱽᱱᱤᱛᱤ ᱵᱤᱥᱚᱭ ᱛᱮ ᱤᱧ ᱟᱹᱰᱤ ᱠᱮᱴᱮᱡ ᱢᱚᱱᱮ ᱛᱤᱧ ᱠᱩᱥᱤᱭᱟᱜ ᱛᱟᱦᱮᱱᱟ ᱨᱟᱡᱽᱱᱤᱛᱤ ᱵᱤᱥᱚᱭ ᱫᱚ ᱥᱠᱩᱞ ᱠᱷᱚᱱᱟᱜ ᱜᱮ ᱤᱧᱫᱩᱧ ᱠᱩᱥᱤᱭᱟᱜ ᱠᱟᱱ ᱛᱟᱦᱮᱱᱟ ᱨᱟᱡᱽᱱᱤᱛᱤᱠ ᱵᱤᱥᱚᱭ ᱫᱚ ᱢᱤᱫᱴᱟᱝ ᱱᱚᱝᱠᱟᱱ ᱵᱤᱥᱚᱭ ᱠᱟᱱᱟ ᱯᱟᱲᱦᱟᱣ ᱥᱟᱶ ᱥᱟᱶᱛᱮ ᱦᱚᱨ ᱫᱤᱥᱟᱹ ᱱᱤᱨᱫᱮᱥ ᱮᱢ ᱫᱟᱲᱮᱭᱟᱜ ᱞᱮᱠᱟᱱ ᱵᱤᱥᱚᱭ ᱠᱟᱱᱟ ᱨᱟᱡᱽᱱᱤᱛᱤᱠ ᱨᱮᱫᱚ ᱚᱲᱟᱜ ᱯᱚᱨᱤᱵᱟᱨ ᱨᱮᱭᱟᱜ ᱟᱹᱛᱩ ᱫᱤᱥᱚᱢ ᱪᱟᱞᱟᱣ ᱨᱮᱱᱟᱜ ᱵᱮᱥ ᱵᱮᱥ ᱱᱤᱭᱚᱢ ᱠᱟᱹᱱᱩᱱ ᱨᱟᱡᱽᱱᱤᱛᱤ ᱨᱮᱫᱚ ᱵᱩᱡᱷᱟᱹᱣ ᱥᱮ ᱵᱟᱰᱟᱭ ᱡᱚᱝ ᱞᱮᱠᱟᱱᱟᱜ ᱠᱟᱛᱷᱟ ᱠᱚ ᱚᱞ ᱟᱠᱟᱱᱟ ᱥᱠᱩᱞ ᱠᱚᱞᱮᱡᱽ ᱠᱚᱨᱮ ᱤᱧᱫᱚ ᱨᱟᱡᱽᱱᱤᱛᱤ ᱵᱤᱥᱚᱭ ᱛᱮᱜᱮ ᱵᱮᱥᱤᱧ ᱯᱟᱲᱦᱟᱣ ᱠᱟᱱᱟ ᱟᱨ ᱯᱟᱲᱦᱟᱜ ᱥᱟᱱᱟᱧᱟ ᱨᱟᱡᱽᱱᱤᱛᱤᱠ ᱵᱤᱥᱚᱭ ᱨᱮᱫᱚ ᱱᱤᱡᱮᱨᱟᱜ ᱯᱚᱨᱤᱵᱟᱨ ᱥᱟᱶ ᱥᱟᱶᱛᱮ ᱟᱹᱛᱩ ᱫᱤᱥᱚᱢ ᱦᱚᱲᱠᱚ ᱵᱩᱡᱷᱟᱹᱣ ᱞᱮᱠᱟᱛᱮ ᱱᱤᱡᱮᱨᱟᱜ ᱚᱫᱷᱤᱠᱟᱨ ᱥᱟᱱᱟᱢ ᱞᱮᱠᱟᱱᱟᱜ ᱚᱞ ᱠᱳᱞ ᱢᱮᱱᱟᱜᱼᱟ ᱟᱨ ᱥᱠᱩᱞ ᱫᱤᱱ ᱠᱷᱚᱱ ᱢᱤᱫᱴᱟᱝ ᱥᱩᱠ ᱠᱟᱱ ᱩᱭᱦᱟᱹᱨ ᱵᱤᱥᱚᱭ ᱫᱚ ᱱᱚᱣᱟ ᱤᱧᱟᱹᱜ ᱫᱚ ᱛᱟᱦᱮᱸ ᱠᱟᱱᱟ ᱚᱞ ᱯᱟᱲᱦᱟᱣ ᱠᱟᱛᱮᱫ ᱢᱤᱫ ᱪᱟᱹᱠᱨᱤᱭᱟᱱ ᱦᱚᱲ ᱵᱮᱱᱟᱜᱼᱟ ᱢᱮᱱᱛᱮ ᱤᱧ ᱟᱥᱟ ᱟᱠᱟᱫᱼᱟ ᱟᱨ ᱤᱧᱟᱹᱜ ᱯᱚᱨᱤᱵᱟᱨ ᱥᱩᱠᱷ ᱥᱟᱶᱛᱤᱧ ᱪᱟᱞᱟᱣᱟ ᱢᱮᱱᱛᱤᱧ ᱩᱭᱦᱟᱹᱨ ᱟᱠᱟᱫᱼᱟ